ᱵᱤᱨᱵᱷᱩᱢ ᱦᱚᱱᱚᱛ ᱨᱮᱭᱟᱜ ᱢᱩᱬᱩᱫ ᱥᱟᱪᱟᱨᱦᱮᱫ ᱫᱩᱨᱤᱵ ᱫᱚ ᱦᱳᱭᱳᱜ ᱠᱟᱱᱟ ᱫᱟᱨᱮ ᱱᱟᱲᱤ ᱯᱩᱠᱷᱨᱤ ᱜᱟᱰᱟ ᱢᱟᱹᱱᱢᱤ ᱰᱟᱝᱨᱤ ᱪᱮᱬᱮ ᱪᱩᱯᱲᱤ ᱮᱢᱟᱱ ᱠᱚ ᱚᱱᱟᱠᱚ ᱚᱱᱟ ᱨᱮᱭᱟᱜ ᱫᱚ ᱛᱮᱢᱚᱱ ᱵᱚᱫᱚᱞ ᱠᱚ ᱵᱟᱝ ᱧᱮᱞ ᱠᱟᱱᱟ ᱟᱨ ᱯᱳᱨᱚᱥᱚᱵᱷᱟ ᱫᱚ ᱯᱨᱚᱛᱮᱠ ᱫᱤᱱ ᱜᱮ ᱞᱮᱛᱟᱲ ᱠᱚ ᱥᱟᱯᱷᱟᱭ ᱜᱮᱭᱟ ᱡᱟᱸᱦᱟ ᱠᱚ ᱯᱳᱨᱚᱥᱚᱵᱷᱟ ᱮᱞᱟᱠᱟ ᱠᱟᱱᱟ